ᱛᱚ ᱤᱧ ᱡᱟᱦᱟᱸᱧ ᱢᱮᱱᱮᱫ ᱛᱟᱦᱮᱱᱟ ᱱᱚᱜᱼᱚᱸᱭ ᱟᱵᱚᱣᱟᱜ ᱢᱟᱱᱮ ᱟᱹᱨᱤᱼᱪᱟᱹᱞᱤ ᱮᱱᱮᱡᱼᱥᱮᱨᱮᱧ ᱵᱟᱝ ᱡᱟᱦᱟᱸ ᱫᱚ ᱟᱵᱚ ᱵᱚᱱ ᱥᱟᱱᱛᱟᱲᱤ ᱵᱷᱟᱥᱟ ᱵᱚᱱ ᱯᱟᱹᱨᱥᱤ ᱨᱮᱭᱟᱜ ᱮᱱᱮᱡ ᱫᱚ ᱪᱮᱫ ᱞᱮᱠᱟᱱᱟ ᱪᱮᱫ ᱛᱚ ᱚᱱᱟᱜᱮ ᱤᱧ ᱢᱟᱱᱮ ᱵᱩᱡᱷᱟᱹᱣ ᱫᱚ ᱪᱮᱫ ᱢᱟᱱᱮ ᱟᱵᱚ ᱦᱚᱲᱟᱜ ᱫᱚ ᱟᱹᱰᱤᱜᱮ ᱱᱤᱭᱟᱹ ᱫᱚ ᱢᱟᱱᱮ ᱡᱟᱦᱟᱸ ᱫᱚ ᱱᱤᱭᱩᱥ ᱯᱮᱯᱟᱨ ᱨᱮ ᱵᱟᱝ ᱮᱱᱮᱡᱼᱥᱮᱨᱮᱧ ᱦᱚᱲ ᱠᱤ ᱢᱟᱱᱮ ᱟᱭᱢᱟ ᱠᱤᱪᱷᱩ ᱛᱚ ᱛᱚ ᱟᱵᱚ ᱱᱤᱭᱟᱹ ᱤᱭᱟᱹ ᱨᱮᱫᱚ ᱢᱟᱱᱮ ᱱᱚᱜᱼᱚᱸᱭ ᱞᱟᱭᱼᱞᱟᱠᱪᱟᱨ ᱥᱮᱨᱣᱟ ᱨᱟᱠᱷᱟ ᱫᱚᱦᱚ ᱟᱨ ᱯᱟᱹᱨᱥᱤ ᱥᱟᱱᱛᱟᱲᱤ ᱵᱷᱟᱥᱟ ᱫᱚ ᱢᱟᱱᱮ ᱟᱹᱰᱤ ᱜᱮ ᱠᱚᱴᱷᱤᱱᱟ ᱵᱟᱝ ᱟᱵᱚ ᱦᱚᱲ ᱫᱚ ᱩᱥᱟᱹᱨᱟ ᱛᱮ ᱵᱟᱝ ᱠᱚ ᱞᱟᱹᱭ ᱫᱟᱲᱮᱭᱟᱜ ᱠᱟᱱ ᱛᱟᱦᱮᱸᱜ ᱛᱚ ᱚᱱᱟ ᱠᱷᱟᱹᱛᱤᱨ ᱛᱤᱧ ᱢᱮᱱᱮᱫᱼᱟ ᱡᱮ ᱛᱚ ᱡᱟᱦᱟᱸ ᱢᱟᱱᱮ ᱞᱟᱭᱼᱞᱟᱠᱪᱟᱨ ᱟᱹᱨᱤᱼᱪᱟᱹᱞᱤ ᱯᱟᱹᱨᱥᱤ ᱨᱮᱭᱟᱜ ᱟᱵᱚᱣᱟᱜ ᱟᱵᱚᱣᱟᱜ ᱢᱟᱱᱮ ᱤᱭᱟᱹ ᱛᱚ ᱛᱚ ᱚᱱᱟᱜᱮ ᱢᱟᱱᱮ ᱟᱵᱚᱣᱟᱜ ᱫᱷᱚᱨᱚᱢ ᱫᱚ ᱟᱹᱰᱤᱜᱮ ᱤᱭᱟᱹᱣᱟ ᱛᱚ ᱢᱟᱱᱮ ᱡᱟᱦᱟᱸᱭ ᱜᱮ ᱵᱟᱝ ᱠᱚ ᱞᱟᱹᱭ ᱫᱟᱲᱮᱭᱟᱜ ᱠᱟᱱ ᱛᱟᱦᱮᱸᱜ ᱛᱚ ᱟᱵᱚ